ᱯᱩᱨᱩᱞᱤᱭᱟᱹ ᱡᱮᱞᱟ ᱫᱚ ᱟᱹᱰᱤ ᱫᱤᱱ ᱫᱚ ᱟᱹᱰᱤ ᱫᱤᱱ ᱫᱚ ᱵᱷᱮᱜᱟᱨ ᱜᱮ ᱛᱟᱦᱮᱸᱠᱟᱱᱟ ᱟᱨ ᱱᱮᱛᱟᱨ ᱫᱚ ᱯᱩᱨᱟᱹ ᱵᱚᱫᱚᱞ ᱩᱛᱟᱹᱨᱟᱠᱟᱱᱟ ᱯᱩᱨᱩᱞᱤᱭᱟᱹ ᱡᱮᱞᱟ ᱫᱚ ᱟᱹᱰᱤ ᱫᱤᱱ ᱫᱚ ᱚᱲᱟᱜ ᱛᱟᱦᱮᱸᱠᱟᱱᱟ ᱦᱟᱸᱰᱮ ᱢᱤᱫᱴᱟᱝ ᱱᱟᱰᱮ ᱢᱤᱫᱴᱟᱝ ᱟᱹᱰᱤ ᱡᱷᱹᱟᱞ ᱡᱷᱹᱟᱞ ᱟᱨ ᱵᱤᱨ ᱵᱩᱨᱩ ᱜᱮ ᱵᱮᱥᱤ ᱛᱟᱦᱮᱸᱠᱟᱱᱟ ᱟᱨ ᱦᱚᱲ ᱠᱚᱣᱟᱜ ᱦᱚᱸ ᱚᱵᱷᱟᱵ ᱫᱚᱢᱮ ᱛᱟᱦᱮᱸᱠᱟᱱᱟ ᱟᱹᱰᱤ ᱫᱤᱱ ᱫᱚ ᱡᱚᱢ ᱧᱩ ᱠᱚᱦᱚᱸ ᱟᱹᱰᱤ ᱠᱚ ᱠᱚᱥᱴᱚᱜ ᱠᱟᱱ ᱛᱟᱦᱮᱱᱟ ᱡᱚᱢ ᱠᱚᱦᱚᱸ ᱪᱟᱣᱞᱮ ᱠᱚᱦᱚᱸ ᱵᱟᱭ ᱛᱟᱦᱮᱸᱠᱟᱱᱟ ᱟᱨ ᱟᱹᱰᱤ ᱫᱤᱱ ᱫᱚ ᱜᱚᱦᱚᱢ ᱠᱚ ᱡᱚᱸᱰᱨᱟ ᱠᱚ ᱠᱚ ᱫᱟᱜ ᱢᱟᱲᱤᱭᱮᱫ ᱛᱟᱦᱮᱱᱟ ᱟᱨ ᱚᱱᱟ ᱠᱚᱜᱮ ᱠᱚ ᱡᱚᱢᱮᱫ ᱛᱟᱦᱮᱱᱟ ᱟᱨ ᱟᱹᱰᱤ ᱫᱤᱱ ᱫᱚ ᱢᱚᱢᱚᱛᱟ ᱦᱚᱸ ᱪᱟᱣᱞᱮ ᱠᱚ ᱵᱟᱭ ᱮᱢᱚᱜ ᱠᱟᱱ ᱛᱟᱦᱮᱱᱟ ᱟᱨ ᱥᱠᱩᱞ ᱠᱚᱦᱚᱸ ᱟᱹᱰᱤ ᱠᱚᱢ ᱜᱮ ᱛᱟᱦᱮᱸᱠᱟᱱᱟ ᱟᱨ ᱱᱮᱛᱟᱨ ᱫᱚ ᱚᱱᱟᱛᱮ ᱟᱹᱰᱤ ᱫᱤᱱ ᱨᱮᱱ ᱦᱚᱲ ᱠᱚᱫᱚ ᱥᱠᱩᱞ ᱨᱮᱱᱟᱜ ᱥᱩᱵᱤᱫᱟ ᱠᱚ ᱵᱟᱠᱚ ᱧᱟᱢᱟᱠᱟᱫᱟ ᱵᱟᱨᱭᱟ ᱯᱮᱭᱟ ᱟᱹᱛᱩ ᱡᱷᱟᱹᱞ ᱡᱷᱟᱹᱞ ᱥᱠᱩᱞ ᱛᱟᱦᱮᱸᱠᱟᱱᱟ ᱟᱹᱰᱤ ᱡᱷᱟᱹᱞ ᱡᱷᱟᱹᱞ ᱛᱟᱲᱟᱢ ᱛᱮᱠᱚ ᱥᱮᱱᱚᱜ ᱠᱟᱱ ᱛᱟᱦᱮᱱᱟ ᱟᱨ ᱜᱟᱹᱰᱤ ᱜᱷᱚᱲᱟ ᱫᱚ ᱵᱟᱝ ᱛᱟᱦᱮᱸᱠᱟᱱᱟ ᱫᱚᱥ ᱠᱤᱞᱳᱢᱤᱴᱟᱨ ᱠᱩᱲᱤ ᱠᱤᱞᱳᱢᱤᱴᱟᱨ ᱛᱟᱲᱟᱢ ᱛᱮᱜᱮ ᱥᱠᱩᱞ ᱠᱚ ᱦᱮᱡ ᱥᱮᱱᱚᱜ ᱠᱟᱱ ᱛᱟᱦᱮᱱᱟ ᱟᱨ ᱯᱚᱭᱥᱟ ᱯᱟᱛᱤ ᱨᱮᱱᱟᱜ ᱟᱹᱰᱤ ᱚᱵᱷᱟᱵ ᱚᱱᱟ ᱟᱹᱭᱠᱟᱹᱛᱮ ᱟᱹᱰᱤ ᱫᱤᱱ ᱨᱮᱱ ᱦᱚᱲ ᱫᱚ ᱩᱱᱟᱹᱜ ᱵᱟᱠᱚ ᱯᱟᱲᱟᱦᱟᱣ ᱞᱮᱠᱷᱟ ᱟᱠᱟᱱᱟ ᱟᱨ ᱟᱹᱰᱤ ᱜᱮᱠᱚ ᱠᱚᱥᱴᱚᱣᱟᱠᱟᱱᱟ ᱟᱹᱰᱤ ᱫᱤᱱ ᱫᱚ ᱟᱨ ᱱᱮᱛᱟᱨ ᱫᱚ ᱯᱩᱨᱩᱞᱤᱭᱟᱹ ᱡᱮᱞᱟ ᱨᱮ ᱚᱲᱟᱜ ᱫᱩᱣᱟᱹᱨ ᱛᱮ ᱯᱮᱨᱮᱡ ᱟᱠᱟᱱᱟ ᱵᱤᱨ ᱵᱩᱨᱩ ᱠᱚ ᱢᱟᱜ ᱢᱟᱜ ᱠᱟᱛᱮ ᱚᱲᱟᱜ ᱠᱚᱠᱚ ᱯᱮᱨᱮᱡ ᱟᱠᱟᱫᱟ ᱟᱹᱛᱩ ᱫᱤᱥᱚᱢ ᱦᱚᱸ ᱵᱟᱡᱟᱨ ᱞᱮᱠᱟ ᱜᱮᱠᱚ ᱵᱮᱱᱟᱣᱟᱠᱟᱫᱟ ᱟᱨ ᱥᱠᱩᱞ ᱠᱚᱨᱮᱱᱟᱜ ᱦᱚᱸ ᱥᱩᱵᱤᱫᱟ ᱠᱚ ᱟᱹᱰᱤ ᱢᱮᱱᱟᱜᱼᱟ ᱟᱹᱛᱩ ᱯᱤᱪᱷᱩ ᱥᱠᱩᱞ ᱟᱨ ᱦᱚᱥᱯᱤᱴᱟᱞ ᱠᱚᱦᱚᱸ ᱢᱮᱱᱟᱜᱼᱟ ᱰᱟᱠᱛᱟᱨ ᱠᱚᱦᱚᱸ ᱢᱮᱱᱟᱜᱼᱟ ᱟᱨ ᱛᱟᱲᱟᱢ ᱛᱮᱫᱚ ᱚᱠᱟ ᱛᱮᱦᱚᱸ ᱵᱟᱠᱚ ᱪᱟᱞᱟᱜᱼᱟ ᱱᱮᱛᱟᱨ ᱫᱚ ᱡᱚᱛᱚ ᱜᱮ ᱜᱟᱹᱰᱤ ᱛᱮᱠᱚ ᱪᱟᱞᱟᱜᱼᱟ ᱟᱨ ᱡᱚᱢᱟᱜ ᱧᱩᱣᱟᱜ ᱨᱮᱱᱟᱜ ᱦᱚᱸ ᱚᱱᱠᱟ ᱚᱵᱷᱟᱵ ᱵᱟᱹᱱᱩᱜᱼᱟ ᱟᱨ ᱢᱟᱥᱮ ᱢᱟᱥᱮ ᱪᱟᱣᱞᱮᱭ ᱮᱢᱚᱜ ᱠᱟᱱᱟ ᱢᱚᱢᱚᱛᱟ ᱚᱱᱟ ᱟᱹᱭᱠᱟᱹᱣ ᱛᱮᱦᱚᱸ ᱟᱹᱰᱤ ᱵᱷᱟᱹᱜᱤ ᱜᱮ ᱱᱮᱛᱟᱨ ᱫᱚ ᱟᱹᱰᱤ ᱫᱤᱱ ᱠᱷᱚᱱ ᱫᱚ ᱟᱨ ᱩᱱᱟᱹᱜ ᱠᱚᱥᱴᱚ ᱦᱚᱸ ᱵᱟᱝ ᱦᱩᱭᱩᱜ ᱠᱟᱱ ᱛᱟᱞᱮᱭᱟ